ᱭᱳᱜᱟ ᱫᱚ ᱪᱮᱫ ᱠᱟᱱᱟ ᱭᱳᱜᱟ ᱫᱚ ᱠᱟᱱᱟ ᱮᱠᱴᱩ ᱮᱠᱥᱟᱨᱥᱟᱭᱤᱡᱽ ᱮᱠᱥᱟᱨᱥᱟᱭᱤᱡᱽ ᱠᱟᱱᱟ ᱥᱮ ᱫᱤᱱ ᱥᱮᱛᱟᱜ ᱵᱮᱨᱮᱫ ᱠᱟᱛᱮᱫ ᱟᱨ ᱢᱚᱛᱞᱚᱵ ᱜᱚᱰᱟ ᱨᱮ ᱪᱟᱞᱟᱣ ᱠᱟᱛᱮᱫ ᱤᱭᱟ ᱚᱲᱟᱜ ᱨᱮ ᱪᱟᱞᱟᱣ ᱚᱲᱟᱜ ᱨᱮ ᱫᱩᱲᱩᱵ ᱠᱟᱛᱮᱫ ᱮᱠᱥᱟᱨᱥᱟᱭᱤᱡᱽ ᱦᱩᱭᱩᱜᱼᱟ ᱮᱠᱥᱟᱨᱥᱟᱭᱤᱡᱽ ᱮᱠᱥᱟᱨᱥᱟᱭᱤᱡᱽ ᱦᱩᱭᱩᱜᱼᱟ ᱟᱨ ᱮᱠᱥᱟᱨ ᱮᱠᱥᱟᱨᱥᱟᱭᱤᱡᱽ ᱠᱮ ᱥᱟᱛ ᱥᱟᱛ ᱟᱯᱱᱟ ᱡᱚᱢ ᱧᱩ ᱨᱮᱦᱚᱸ ᱛᱚ ᱢᱮᱱᱴᱮᱱ ᱫᱚ ᱫᱚᱨᱠᱟᱨ ᱜᱮᱭᱟ ᱪᱮ ᱮᱭᱥᱮ ᱵᱟᱝ ᱪᱮ ᱡᱟᱦᱟᱱᱟᱜ ᱜᱤᱧ ᱡᱚᱢᱮᱜᱼᱟ ᱡᱟᱦᱟᱱᱟᱜ ᱜᱤᱧ ᱧᱩᱭᱮᱜᱼᱟ ᱚᱱᱟ ᱵᱟᱫᱤᱧ ᱭᱳᱜᱟᱭᱮᱫ ᱨᱮᱦᱚᱸ ᱤᱧᱨᱮ ᱤᱧᱟᱹᱜ ᱦᱚᱲᱢᱚ ᱨᱮ ᱪᱮᱫ ᱤᱭᱟᱹ ᱦᱚᱸ ᱵᱟᱭ ᱦᱩᱭᱩᱜ ᱠᱟᱱᱟ ᱯᱷᱟᱭᱫᱟ ᱵᱟᱭ ᱦᱩᱭᱩᱜ ᱠᱟᱱᱟ ᱚᱱᱠᱟ ᱨᱮᱫᱚ ᱵᱟᱭ ᱦᱩᱭᱩᱜ ᱜᱮᱭᱟ ᱟᱨ ᱚᱱᱟ ᱮᱠᱥᱟᱨ ᱭᱳᱜᱟ ᱢᱚᱛᱞᱚᱵ ᱪᱮᱫ ᱤᱭᱟᱹ ᱡᱚᱢ ᱨᱮᱦᱚᱸ ᱢᱮᱱᱴᱮᱱ ᱫᱚᱨᱠᱟᱨ ᱠᱟᱱᱟ ᱢᱮᱱᱴᱮᱱ ᱢᱚᱛᱞᱚᱵᱽ ᱪᱮᱫ ᱡᱟᱫᱟ ᱢᱚᱥᱚᱞᱟ ᱟᱞᱚᱢ ᱡᱚᱢᱟ ᱡᱟᱫᱟ ᱥᱩᱱᱩᱢ ᱟᱞᱚᱢ ᱡᱚᱢᱟ ᱚᱱᱟ ᱠᱚ ᱡᱚᱢ ᱫᱚ ᱠᱟᱹᱡ ᱤᱭᱟᱹ ᱠᱚᱢ ᱧᱚᱜ ᱢᱮ ᱢᱮᱛᱟᱜ ᱫᱚᱨᱠᱟᱨ ᱡᱟᱱᱤ ᱜᱮ ᱢᱚᱛᱞᱚᱵᱽ ᱠᱟᱹᱵᱷᱤ ᱠᱟᱵᱷᱟᱨ ᱦᱩᱭᱱᱟ ᱦᱩᱭᱱᱟ ᱥᱚᱯᱛᱟᱦᱚ ᱨᱮ ᱮᱠᱵᱟᱨ ᱮᱭᱟ ᱢᱟᱹᱦᱱᱟᱹ ᱨᱮ ᱮᱠᱵᱟᱨ ᱯᱚᱱᱫᱨᱚ ᱫᱤᱱ ᱨᱮ ᱮᱠᱵᱟᱨ ᱡᱤᱞ ᱡᱤᱞ ᱦᱟᱹᱠᱩ ᱡᱚᱢ ᱦᱩᱭᱮᱱᱜᱮ ᱡᱚᱢ ᱫᱚ ᱫᱚᱨᱠᱟᱨ ᱜᱮᱭᱟ ᱚᱱᱟ ᱠᱚᱦᱚᱸ ᱮᱭᱥᱮ ᱵᱟᱝ ᱪᱮᱜ ᱤᱧ ᱭᱳᱜᱟᱭᱮᱫ ᱫᱚ ᱪᱮᱫ ᱦᱚᱸ ᱵᱟᱹᱧ ᱡᱚᱢᱟ ᱪᱮᱫ ᱦᱚᱸ ᱵᱟᱹᱧ ᱧᱩᱭᱟ ᱚᱱᱠᱟ ᱫᱚ ᱵᱟᱝ ᱜᱮ ᱡᱚᱢ ᱫᱚ ᱫᱚᱨᱠᱟᱨ ᱜᱮᱭᱟ ᱡᱚᱢᱟᱢ ᱵᱟᱝᱜᱮ ᱮᱱᱠᱷᱟᱱ ᱪᱮᱫᱞᱮᱠᱟᱛᱮ ᱦᱚᱲᱢᱚ ᱛᱟᱦᱮᱱᱟ ᱦᱚᱲᱢᱚ ᱵᱮᱥ ᱛᱟᱦᱮᱱ ᱞᱟᱹᱜᱤᱫ ᱜᱮ ᱭᱳᱜᱟᱭᱮᱫᱟ ᱵᱚᱱ ᱟᱨ ᱵᱚᱱ ᱡᱚᱢᱮᱜᱼᱟ ᱵᱚᱱ ᱚᱱᱟ ᱦᱤᱥᱟᱹᱵ ᱛᱮ ᱢᱚᱛᱞᱚᱵᱽ ᱟᱲᱟᱜ ᱥᱟᱠᱟᱢ ᱜᱮ ᱟᱲᱟᱜ ᱥᱟᱠᱟᱢ ᱵᱚ ᱡᱚᱢ ᱢᱟ ᱟᱨ ᱪᱮᱫ ᱡᱟᱫᱟ ᱢᱚᱥᱞᱟ ᱣᱟᱞᱟ ᱠᱚ ᱟᱞᱚ ᱵᱚᱱ ᱡᱚᱢ ᱢᱟ ᱡᱟᱫᱟ ᱥᱩᱱᱩᱢ ᱵᱟᱞᱟ ᱠᱚ ᱵᱟᱝᱜᱮ ᱟᱨ ᱪᱮᱫ ᱤᱧ ᱢᱮᱱᱟ ᱵᱟᱦᱨᱮ ᱪᱤᱡᱽ ᱟᱹᱰᱤ ᱠᱷᱟᱥ ᱠᱟᱨ ᱛᱮᱫ ᱢᱚᱛᱞᱚᱵᱽ ᱪᱮᱫ ᱤᱧ ᱢᱮᱱᱟ ᱵᱟᱦᱨᱤ ᱪᱤᱡᱽ ᱡᱚᱢ ᱫᱚ ᱵᱟᱭ ᱫᱚᱨᱠᱟᱨ ᱠᱟᱱᱟ ᱡᱟᱦᱟᱸᱨᱮ ᱦᱳᱴᱮᱞ ᱠᱚᱨᱮ ᱛᱤᱱᱟᱹᱜ ᱫᱤᱱ ᱨᱮᱭᱟᱜ ᱪᱚᱝ ᱤᱭᱟᱹ ᱠᱚᱠᱚ ᱥᱩᱱᱩᱢ ᱠᱚᱠᱚ ᱫᱚᱦᱚ ᱠᱟᱜ ᱠᱟᱱᱟ ᱟᱨ ᱢᱚᱥᱞᱟ ᱠᱚᱠᱚ ᱫᱚᱦᱚ ᱠᱟᱜ ᱠᱟᱱᱟ ᱡᱟᱞᱟᱣᱟᱞᱟ ᱢᱚᱛᱞᱚᱵᱽ ᱚᱱᱟ ᱠᱚ ᱯᱩᱨᱟᱹ ᱫᱤᱱ ᱫᱤᱱ ᱨᱮᱭᱟᱜ ᱛᱟᱦᱮᱱᱟ ᱛᱚ ᱚᱱᱟ ᱠᱚᱠᱚ ᱥᱴᱚᱠ ᱠᱟᱛᱮ ᱠᱚ ᱫᱚᱦᱚ ᱠᱟᱜ ᱚᱱᱟ ᱠᱚᱛᱮ ᱠᱚ ᱵᱮᱱᱟᱣᱟ ᱮᱱᱠᱷᱟᱱ ᱚᱱᱟ ᱛᱮᱜᱮ ᱟᱵᱚᱣᱟᱜ ᱦᱚᱲᱢᱚ ᱫᱚᱭ ᱤᱭᱟᱹᱭᱟ ᱠᱷᱟᱨᱟᱯᱟᱭ ᱚᱱᱟ ᱞᱟᱹᱜᱤᱫ ᱛᱮ ᱢᱚᱛᱞᱚᱵᱽ ᱚᱱᱟ ᱠᱚ ᱡᱚᱢ ᱫᱚ ᱵᱟᱭ ᱫᱚᱨᱠᱟᱨ ᱠᱟᱱᱟ ᱟᱲᱟᱜ ᱥᱟᱠᱟᱢ ᱡᱚᱢ ᱢᱮ ᱥᱤᱫᱷᱟᱹ ᱥᱟᱯᱷᱟ ᱴᱟᱥᱟ ᱟᱨ ᱠᱟᱵᱷᱤ ᱠᱟᱵᱷᱟᱨ ᱫᱚ ᱴᱷᱤᱠ ᱜᱮᱭᱟ ᱡᱚᱢ ᱠᱚᱫᱚ ᱮᱭᱥᱟ ᱵᱟᱝ ᱜᱮ ᱪᱮ ᱢᱟᱱᱟ ᱩᱛᱟᱹᱨ ᱜᱮ ᱚᱱᱠᱟ ᱫᱚ ᱵᱟᱝ ᱜᱮ ᱠᱟᱵᱷᱤ ᱠᱟᱵᱷᱟᱨ ᱫᱚ ᱡᱚᱢ ᱫᱚ ᱫᱚᱨᱠᱟᱨ ᱜᱮᱭᱟ ᱟᱨ ᱢᱚᱛᱞᱚᱵᱽ ᱡᱚᱢ ᱠᱮ ᱥᱟᱛ ᱥᱟᱛ ᱭᱳᱜᱟ ᱦᱚᱸ ᱵᱚᱦᱩᱛ ᱡᱟᱹᱨᱩᱲᱤ ᱠᱟᱱ ᱜᱮᱭᱟ ᱚᱱᱟᱜᱤᱧ ᱢᱮᱱᱮᱫ ᱤᱧ ᱫᱚ ᱭᱳᱜᱟ ᱫᱚ ᱱᱤᱦᱟᱹᱛᱤ ᱫᱚᱨᱠᱟᱨ ᱜᱮᱭᱟ ᱟᱨ ᱪᱮᱫ ᱤᱧ ᱢᱮᱱᱟ ᱚᱱᱟᱜᱤᱧ ᱢᱮᱱᱟ ᱟᱜᱟᱨ ᱡᱟᱦᱟᱸᱭ ᱵᱟᱯᱮ ᱠᱚᱨᱟᱣ ᱮᱜᱼᱟ ᱭᱳᱜᱟ ᱮᱱᱠᱷᱟᱱ ᱫᱚ ᱠᱩᱥᱤᱥ ᱯᱮ ᱥᱚᱢᱚᱭ ᱚᱰᱚᱠ ᱠᱟᱛᱮᱫ ᱡᱮ ᱡᱮ ᱤᱱᱟᱹ ᱢᱚᱛᱞᱚᱵᱽ ᱫᱟᱹᱲ ᱫᱷᱟᱯᱟᱞᱮ ᱡᱤᱱᱫᱮᱜᱤ ᱨᱮ ᱨᱮᱦᱚᱸ ᱮᱠᱫᱚᱢ ᱥᱚᱢᱚᱭ ᱚᱰᱚᱠ ᱠᱟᱛᱮᱫ ᱥᱮᱛᱟᱜ ᱥᱚᱢᱚᱭ ᱪᱟᱦᱮ ᱥᱟᱢ ᱴᱟᱭᱤᱢ ᱨᱮᱦᱚᱸ ᱟᱫᱟ ᱫᱤᱱ ᱵᱷᱟᱨ ᱨᱮ ᱮᱠ ᱴᱟᱭᱤᱢ ᱫᱚ ᱭᱳᱜᱟ ᱫᱚ ᱵᱚᱦᱩᱛ ᱡᱟᱹᱨᱩᱲᱤ ᱠᱟᱱᱟ ᱟᱨ ᱥᱚᱵᱥᱮ ᱡᱟᱹᱨᱩᱲ ᱪᱮᱫ ᱠᱟᱱᱟ ᱡᱮ ᱥᱮᱛᱟᱜ ᱥᱚᱢᱚᱭ ᱟᱜᱟᱨᱮᱢ ᱭᱳᱜᱟᱭᱟ ᱪᱮ ᱚᱱᱟ ᱫᱚ ᱟᱹᱰᱤ ᱯᱷᱟᱭᱫᱟ ᱨᱮᱜᱮ ᱛᱟᱦᱮᱱᱟ ᱢᱚᱛᱞᱚᱵᱽ ᱟᱹᱰᱤ ᱪᱮᱨᱦᱟ ᱱᱟᱯᱟᱭ ᱜᱮ ᱛᱟᱦᱮᱱᱟ ᱚᱱᱟ ᱪᱤᱠᱟᱹ ᱭᱳᱜᱟ ᱫᱚ ᱵᱚᱦᱩᱛ ᱡᱟᱹᱨᱩᱲᱤ ᱜᱮᱭᱟ ᱚᱱᱟᱛᱮ ᱡᱚᱛᱚ ᱜᱮᱧ ᱢᱮᱛᱟ ᱯᱮᱭᱟ ᱡᱚᱛᱚᱜᱮ ᱭᱳᱜᱟ ᱫᱚ ᱭᱳᱜᱟᱭ ᱯᱮ ᱟᱨ ᱟᱯᱱᱟᱨ ᱥᱟᱹᱨᱤᱨᱮ ᱠᱮ ᱢᱚᱛᱞᱚᱵᱽ ᱦᱚᱲᱢᱚ ᱠᱮ ᱢᱮᱱᱴᱮᱱ ᱠᱟᱛᱮᱫ ᱫᱚᱦᱚ ᱠᱟᱜ ᱢᱮ